ᱦᱮᱸ ᱦᱮᱞᱳ ᱡᱚᱦᱟᱨᱜᱮ ᱜᱚᱝᱠᱮ ᱤᱧ ᱱᱟᱣᱟ ᱥᱟᱜᱮᱱ ᱥᱟᱠᱟᱢ ᱠᱷᱵᱚᱨᱤᱭᱟᱹ ᱥᱮ ᱨᱤᱯᱳᱴᱟᱨ ᱱᱤᱨᱚᱧᱡᱚᱱ ᱥᱚᱨᱮᱱᱤᱧ ᱢᱮᱱ ᱮᱫᱟ ᱟᱻ ᱤᱧ ᱵᱟᱰᱟᱭ ᱥᱟᱱᱟᱧ ᱠᱟᱱᱟ ᱱᱚᱣᱟ ᱟᱵᱚ ᱯᱚᱥᱪᱷᱤᱢ ᱵᱚᱨᱫᱷᱚᱢᱟᱱ ᱦᱚᱱᱚᱛ ᱨᱮ ᱨᱤᱯᱳᱴᱟᱨ ᱠᱚᱣᱟᱜ ᱯᱨᱚᱵᱷᱟᱵ ᱪᱮᱫ ᱟᱵᱚᱣᱟᱜ ᱥᱟᱶᱛᱟ ᱪᱮᱛᱟᱱ ᱟᱵᱚᱣᱟᱜ ᱚᱞᱚᱜ ᱯᱟᱲᱦᱟᱣ ᱞᱟᱭ ᱞᱟᱠᱪᱟᱨ ᱪᱮᱛᱟᱱ

ᱟᱪᱪᱷᱟ ᱟᱹᱰᱤ ᱟᱹᱰᱤ ᱥᱟᱨᱦᱟᱣ ᱟᱹᱰᱤ ᱟᱹᱰᱤ ᱥᱟᱨᱦᱟᱣ ᱤᱧ ᱯᱟᱦᱴᱟ ᱥᱮᱫ ᱠᱷᱚᱱ ᱟᱨ ᱱᱚᱣᱟ ᱠᱚ ᱠᱷᱚᱵᱚᱨ ᱮᱢ ᱞᱟᱹᱜᱤᱫ ᱢᱟ ᱛᱚᱵᱮ ᱡᱚᱦᱟᱨ